ᱡᱟᱦᱟᱸ ᱞᱮᱠᱟ ᱥᱴᱮᱡᱽ ᱯᱨᱳᱜᱨᱟᱢ ᱠᱚᱨᱮ ᱥᱮ ᱰᱮᱱᱥᱤᱝ ᱡᱟᱦᱟᱸ ᱞᱮᱠᱟ ᱮᱱᱮᱡ ᱟᱠᱚ ᱥᱮ ᱥᱯᱳᱨᱴ ᱠᱚᱨᱮ ᱦᱚᱸ ᱠᱷᱮᱞ ᱟᱠᱚ ᱡᱚᱛᱚ ᱨᱮᱜᱮ ᱡᱟᱦᱟᱸ ᱮᱱᱮᱡ ᱟᱠᱚ ᱮᱱᱮᱡᱤᱡ ᱡᱟᱦᱟᱸ ᱞᱮᱠᱟ ᱨᱟᱹᱥᱠᱟᱹᱭ ᱵᱩᱡᱷᱟᱹᱣᱟ ᱟᱡ ᱠᱷᱩᱥᱤ ᱨᱟᱹᱥᱠᱟᱹᱛᱮ ᱮᱱᱮᱡ ᱟᱭ ᱟᱡᱟᱜ ᱯᱩᱨᱟᱹ ᱢᱚᱱᱮ ᱵᱷᱤᱛᱤᱨ ᱠᱷᱚᱱ ᱨᱟᱹᱥᱠᱟᱹ ᱡᱟᱦᱟᱭ ᱥᱚᱫᱚᱨ ᱟᱠᱚᱣᱟ ᱦᱚᱲ ᱟᱡ ᱡᱟᱦᱟᱸ ᱞᱮᱠᱟ ᱠᱩᱥᱤᱼᱨᱟᱹᱥᱠᱟᱹᱭ ᱵᱩᱡᱷᱟᱹᱣᱮᱫᱼᱟ ᱚᱱᱟᱜᱮ ᱥᱴᱮᱡᱽ ᱨᱮ ᱯᱟᱨᱯᱷᱚᱨᱢ ᱟᱭ ᱚᱱᱟ ᱦᱤᱥᱟᱹᱵ ᱚᱰᱤᱭᱮᱱᱥ ᱠᱚᱦᱚᱸ ᱠᱚ ᱧᱮᱞᱟ ᱟᱨ ᱧᱮᱞᱛᱮ ᱡᱟᱦᱟᱸ ᱞᱮᱠᱟ ᱟᱡ ᱮᱱᱮᱡ ᱨᱮ ᱨᱟᱹᱥᱠᱟᱹᱭ ᱵᱩᱡᱷᱟᱹᱣᱟ ᱚᱱᱠᱟᱜᱮ ᱧᱮᱧᱮᱞᱤᱡ ᱦᱚᱸ ᱟᱭᱟᱜ ᱡᱟᱦᱟᱸᱭᱮ ᱮᱱᱮᱡ ᱠᱟᱱ ᱩᱱᱤᱭᱟᱜ ᱡᱤᱭᱚᱱᱮ ᱠᱷᱟᱸᱰᱟᱣᱟ ᱢᱟᱱᱮ ᱫᱚ ᱡᱟᱦᱟᱸᱞᱮᱠᱟ ᱩᱱᱤ ᱮᱱᱮᱡᱤᱡ ᱨᱟᱹᱥᱠᱟᱹᱭ ᱵᱩᱡᱷᱟᱹᱣᱮᱫᱼᱟ ᱡᱟᱦᱟᱸ ᱥᱮᱨᱮᱧ ᱨᱮᱜᱮ ᱥᱮ ᱡᱟᱦᱟᱱᱟᱜ ᱱᱟᱴᱚᱠ ᱠᱚᱨᱮ ᱦᱚᱸ ᱱᱟᱴᱚᱠ ᱨᱮᱫᱚ ᱡᱮᱢᱚᱱ ᱱᱟᱴᱚᱠᱮ ᱫᱮᱠᱷᱟᱣᱮᱫᱼᱟ ᱡᱟᱦᱟᱱᱟᱜ ᱵᱤᱥᱚᱭ ᱛᱮᱜᱮ ᱟᱫᱚ ᱚᱱᱟᱨᱮ ᱡᱟᱦᱟᱸ ᱥᱤᱠᱷᱱᱟᱹᱛ ᱧᱟᱢᱚᱜᱼᱟ ᱚᱱᱟ ᱟᱡ ᱢᱟᱲᱟᱝᱼᱮ ᱪᱮᱫᱚᱜ ᱠᱟᱱᱟ ᱥᱮ ᱟᱡ ᱢᱟᱲᱟᱝᱼᱮ ᱵᱩᱡᱷᱟᱹᱣ ᱠᱟᱜᱼᱟ ᱛᱚᱵᱮ ᱛᱚ ᱥᱴᱮᱡᱽ ᱨᱮ ᱯᱟᱨᱯᱷᱚᱨᱢ ᱮᱫᱟᱭ ᱚᱱᱠᱟᱜᱮ ᱮᱱᱮᱡ ᱦᱚᱸ ᱮᱱᱮᱡ ᱟᱠᱚ ᱡᱟᱦᱟᱸ ᱢᱟᱱᱮ ᱡᱟᱦᱟᱸᱭ ᱮᱱᱮᱡ ᱠᱟᱱᱟᱭ ᱩᱱᱤ ᱧᱮᱞᱛᱮ ᱧᱮᱧᱮᱞᱤᱡ ᱦᱚᱸ ᱨᱟᱹᱥᱠᱟᱹᱜᱮ ᱵᱩᱡᱷᱟᱹᱣᱟ ᱟᱡ ᱡᱟᱦᱟᱸ ᱞᱮᱠᱟ ᱨᱟᱹᱥᱠᱟᱹᱭ ᱵᱩᱡᱷᱟᱹᱣᱮᱫᱼᱟ ᱚᱱᱠᱟᱜᱮ ᱧᱮᱧᱮᱞᱤᱡ ᱦᱚᱸ ᱨᱟᱹᱥᱠᱟᱹᱭ ᱵᱩᱡᱷᱟᱹᱣᱟ ᱚᱱᱟ ᱵᱟᱵᱚᱫ ᱛᱮᱫᱚ ᱤᱧᱫᱚ ᱤᱱᱟᱹᱜ ᱜᱤᱧ ᱵᱩᱡᱷᱟᱹᱣ ᱧᱟᱢᱮᱫᱼᱟ ᱡᱟᱦᱟᱧ ᱵᱩᱡᱷᱟᱹᱣᱮᱫ ᱚᱱᱟᱧ ᱞᱟᱹᱭ ᱠᱮᱜᱼᱟ